ᱥᱮᱛᱟᱜ ᱨᱮ ᱫᱟᱹᱛᱟᱹᱱᱤ ᱦᱩᱛᱩᱢ ᱠᱟᱛᱮᱫ ᱤᱧᱫᱚ ᱵᱟᱡᱟᱨ ᱥᱮᱱᱤᱧ ᱪᱟᱞᱟᱜᱼᱟ ᱵᱟᱡᱟᱨ ᱥᱮᱱ ᱪᱟᱞᱟᱣ ᱠᱟᱛᱮᱫ ᱯᱮᱯᱟᱨ ᱠᱚ ᱟᱨ ᱴᱤᱵᱷᱤ ᱠᱚ ᱧᱮᱞ ᱠᱟᱛᱮᱫ ᱠᱷᱚᱵᱚᱨ ᱫᱤᱥᱚᱢ ᱨᱮᱭᱟᱜ ᱤᱧᱤᱧ ᱵᱟᱲᱟᱭᱟ ᱵᱟᱰᱟᱭ ᱠᱟᱛᱮᱫ ᱚᱱᱟ ᱠᱷᱚᱵᱚᱨ ᱠᱚᱜᱮ ᱚᱲᱟᱜ ᱠᱚᱨᱮ ᱥᱩᱨᱼᱥᱩᱯᱩᱨ ᱦᱚᱲ ᱥᱟᱞᱟᱜ ᱫᱩᱲᱩᱵ ᱠᱟᱛᱮᱫ ᱟᱨᱚ ᱚᱱᱟ ᱜᱤᱧ ᱞᱟᱹᱭ ᱠᱚᱣᱟ ᱚᱱᱟᱜᱤᱧ ᱵᱟᱲᱟᱭ ᱦᱚᱪᱚ ᱠᱚᱣᱟ ᱡᱮ ᱚᱱᱟ ᱠᱚᱜᱮ ᱫᱤᱥᱚᱢ ᱨᱮᱭᱟᱜ ᱱᱚᱰᱮ ᱫᱚ ᱚᱱᱠᱟ ᱦᱩᱭᱱᱟ ᱱᱚᱰᱮ ᱱᱚᱝᱠᱟ ᱦᱩᱭᱱᱟ ᱚᱱᱟ ᱠᱚ ᱢᱮᱱ ᱵᱟᱲᱟ ᱠᱟᱛᱮᱫ ᱜᱮ ᱤᱧᱫᱚ ᱚᱱᱟ ᱠᱚᱜᱮ ᱟᱹᱰᱤᱧ ᱠᱩᱥᱤᱭᱟᱜᱼᱟ ᱟᱹᱰᱤᱧ ᱨᱟᱹᱥᱠᱟᱹᱜᱼᱟ ᱡᱟᱦᱟᱱᱟᱜ ᱠᱚᱫᱚ ᱵᱟᱝ ᱠᱟᱱᱟ ᱱᱚᱣᱟ ᱠᱚᱜᱮ ᱤᱧ ᱧᱮᱞ ᱠᱟᱛᱮᱫ ᱤᱧᱫᱚ ᱱᱚᱰᱮᱜᱮ ᱱᱚᱰᱮ ᱱᱤᱭᱟᱹ ᱠᱚ ᱧᱮᱞ ᱠᱟᱛᱮᱫ ᱟᱹᱰᱤ ᱨᱟᱹᱥᱠᱟᱹᱧ ᱵᱩᱡᱷᱟᱹᱣᱟ